ᱥᱟᱱᱛᱟᱲᱤ ᱟᱵᱚᱣᱟᱜ ᱦᱚᱲ ᱨᱚᱲ ᱫᱚ ᱟᱹᱰᱤ ᱥᱚᱨᱮᱥ ᱜᱮᱭᱟ ᱢᱮᱱᱠᱷᱟᱱ ᱮᱴᱟᱜ ᱡᱟᱹᱛᱤ ᱥᱚᱸᱜᱮ ᱩᱱᱠᱩᱣᱟᱜ ᱥᱚᱸᱜᱮ ᱫᱚ ᱵᱟᱝ ᱢᱤᱞᱟᱹᱜ ᱛᱟᱵᱚᱱᱟ ᱡᱮᱢᱚᱱ ᱟᱵᱚ ᱫᱚ ᱫᱟᱜ ᱡᱩᱫᱤ ᱛᱮᱛᱟᱝ ᱞᱤᱧ ᱠᱷᱟᱡ ᱫᱩᱧ ᱫᱟᱜ ᱤᱧ ᱧᱩᱭᱟ ᱟᱨ ᱫᱤᱠᱩ ᱫᱚ ᱫᱟᱜ ᱛᱮᱛᱟᱝ ᱞᱮᱠᱷᱟᱡ ᱫᱚᱭ ᱢᱮᱱᱟ ᱡᱚᱞ ᱠᱷᱟᱵᱚ ᱟᱫᱤ ᱠᱷᱚᱵᱚᱭ ᱢᱟᱱᱮ ᱡᱚᱛᱚᱜᱮ ᱠᱷᱟᱵᱚᱭ ᱨᱚᱲᱟ ᱠᱚᱛᱚᱠ ᱜᱩᱞᱳ ᱩᱱᱠᱩ ᱫᱚ ᱟᱨ ᱱᱚᱜᱼᱚᱸᱭ ᱟᱵᱚ ᱦᱚᱲᱟᱜ ᱫᱚ ᱮᱱᱛᱮᱜ ᱛᱷᱚᱲᱟ ᱩᱱᱠᱩ ᱠᱚᱣᱟᱜ ᱠᱷᱚᱡ ᱫᱚ ᱡᱩᱫᱟᱹ ᱜᱮᱛᱟ ᱵᱚᱱᱟ ᱡᱮ ᱱᱚᱜᱼᱚᱸᱭ ᱤᱧ ᱡᱮ ᱥᱮᱸᱜᱮᱞ ᱛᱤᱧ ᱞᱚᱜ ᱠᱟᱱᱟ ᱢᱟᱱᱮ ᱞᱚᱜ ᱠᱟᱱᱟᱹᱧ ᱚᱱᱟ ᱦᱚᱭ ᱩᱱᱠᱩ ᱮᱴᱟᱜ ᱡᱟᱹᱛᱤ ᱨᱮᱱ ᱫᱚᱠᱚ ᱯᱩᱲᱮ ᱡᱟᱪᱪᱷᱤ ᱟᱨ ᱫᱟᱨᱮ ᱠᱷᱚᱱᱟᱜ ᱧᱩᱨᱩᱜ ᱦᱚᱭ ᱚᱱᱟ ᱦᱚᱭ ᱢᱮᱱᱟ ᱯᱩᱲᱮ ᱜᱮᱞᱟᱢ ᱤᱧ ᱱᱚᱣᱟ ᱢᱤᱫ ᱫᱷᱟᱨᱟ ᱜᱮ ᱟᱠᱚᱣᱟᱜ ᱟᱨ ᱟᱵᱚᱣᱟᱜ ᱫᱚ ᱛᱷᱚᱲᱟ ᱡᱩᱫᱟᱹ ᱡᱩᱫᱟᱹ ᱜᱮᱭᱟ ᱟᱨ ᱱᱚᱜᱼᱚᱸᱭ ᱚᱱᱟ ᱛᱮᱜᱮ ᱟᱵᱚᱣᱟᱜ ᱥᱟᱱᱛᱟᱲᱤ ᱯᱟᱹᱨᱥᱤ ᱫᱚ ᱥᱚᱨᱚᱥ ᱞᱟᱹᱴᱩ ᱧᱚᱜ ᱜᱮᱭ ᱢᱟᱱᱮ ᱱᱚᱜᱼᱚᱸᱭ ᱡᱚᱢ ᱦᱚᱸ ᱡᱚᱢ ᱦᱚᱸ ᱡᱚᱢᱼᱧᱩ ᱟᱭᱢᱟ ᱨᱚᱠᱚᱢ ᱥᱮ ᱪᱟᱞᱟᱜ ᱦᱤᱡᱩᱜ ᱦᱚᱸ ᱱᱚᱣᱟ ᱟᱞᱟᱫᱟ ᱟᱞᱟᱫᱟ ᱜᱮᱛᱟ ᱵᱚᱱᱟ ᱟᱵᱚᱣᱟᱜ ᱫᱚ ᱟᱫᱚ ᱚᱱᱟ ᱞᱮᱠᱟᱛᱤᱧ ᱢᱮᱱᱟ ᱤᱧᱫᱚ ᱡᱮ ᱟᱵᱚᱣᱟᱜ ᱦᱚᱲᱟᱜ ᱥᱟᱱᱛᱟᱲᱤ ᱵᱷᱟᱥᱟ ᱫᱚ ᱟᱵᱚᱣᱟᱜ ᱫᱚ ᱮᱴᱟᱜ ᱡᱟᱹᱛ ᱠᱷᱚᱡ ᱫᱚ ᱥᱚᱨᱮᱥ ᱜᱮᱛᱟ ᱵᱚᱱᱟ ᱢᱮᱱ ᱠᱷᱟᱡ ᱫᱚ ᱢᱟᱱᱮ ᱟᱵᱚᱣᱟᱜ ᱫᱚ ᱛᱷᱚᱲᱟ ᱟᱞᱟᱫᱟ ᱟᱞᱟᱫᱟ ᱜᱮ ᱨᱚᱲ ᱦᱚᱸ ᱢᱮᱱᱟᱜ ᱛᱟᱵᱚᱱᱟ ᱡᱮᱢᱚᱱ ᱵᱟᱦᱧᱟᱨᱮᱭᱟ ᱫᱚ ᱵᱟᱦᱧᱟᱨᱮᱭᱟ ᱞᱮᱠᱟ ᱥᱟᱹᱜᱟᱹᱭ ᱱᱚᱝᱠᱟ ᱜᱚᱜᱚᱼᱵᱟᱵᱟ ᱫᱚ ᱜᱚᱼᱵᱟᱵᱟ ᱞᱮᱠᱟ ᱥᱟᱹᱜᱟᱹᱭ ᱡᱚᱛᱚᱜᱮ ᱟᱵᱚᱣᱟᱜ ᱫᱚ ᱟᱞᱟᱫᱟ ᱟᱞᱟᱫᱟ ᱜᱮᱭᱟ ᱡᱮᱢᱚᱱ ᱤᱭᱟᱹ ᱠᱚ ᱢᱮᱱ ᱞᱮᱠᱟ ᱡᱚᱠᱷᱚᱱ ᱩᱱᱤ ᱵᱟᱞᱟᱭᱟᱣᱟᱜ ᱨᱚᱲ ᱜᱟᱞᱢᱟᱨᱟᱣ ᱚᱱᱟ ᱡᱩᱫᱟᱹ ᱜᱮᱭᱟ ᱟᱫᱚ ᱚᱱᱟ ᱞᱮᱠᱟᱛᱮ ᱟᱵᱚᱣᱟᱜ ᱦᱚᱲᱟᱜ ᱵᱷᱟᱥᱟ ᱫᱚ ᱥᱚᱨᱚᱥ ᱧᱚᱜ ᱜᱮᱭᱟ